ᱡᱟᱦᱟᱸᱭ ᱵᱚᱞᱮ ᱱᱚᱣᱟ ᱠᱷᱮᱞ ᱦᱚᱛᱮᱡᱛᱮ ᱡᱮᱭᱥᱮ ᱠᱤ ᱱᱚᱣᱟ ᱠᱷᱮᱞ ᱦᱚᱛᱮᱡᱛᱮ ᱡᱟᱦᱟᱸ ᱠᱞᱟᱵ ᱨᱮᱭ ᱥᱳᱭ ᱟᱠᱟᱫᱟ ᱩᱱᱤ ᱜᱚᱫᱽᱨᱟᱹ ᱡᱩᱫᱤ ᱡᱟᱦᱟᱸ ᱠᱷᱮᱞ ᱦᱚᱛᱮᱡ ᱛᱮ ᱡᱟᱦᱟᱸᱭ ᱵᱟᱡᱟᱣ ᱱᱟᱭ ᱫᱷᱚᱨᱮᱱᱟᱣ ᱛᱚ ᱵᱟᱝ ᱠᱷᱟᱡ ᱡᱟᱸᱜᱟ ᱡᱟᱦᱟᱸᱴᱟᱜ ᱜᱮ ᱮᱸᱜ ᱵᱟᱡᱟᱣ ᱞᱮᱱ ᱠᱷᱟᱡ ᱛᱚ ᱩᱱᱤ ᱴᱨᱤᱴᱢᱮᱱᱴ ᱞᱟᱹᱜᱤᱫ ᱠᱞᱟᱵ ᱟᱹᱰᱤ ᱜᱮ ᱢᱟᱱᱮ ᱢᱟᱱᱮ ᱥᱩᱡᱳᱜᱽᱼᱥᱩᱵᱤᱫᱟᱭ ᱧᱟᱢ ᱜᱮᱭᱟ ᱡᱮᱭᱥᱮ ᱜᱮ ᱩᱱᱤ ᱩᱱᱤ ᱴᱨᱤᱴᱢᱮᱱᱴ ᱞᱟᱹᱜᱤᱫ ᱡᱟ ᱠᱷᱚᱨᱪᱟᱭ ᱮᱢ ᱮᱱᱟ ᱛᱟᱨᱯᱚᱨᱮ ᱚᱲᱟᱜ ᱠᱚ ᱟᱹᱜᱩᱭᱮᱭᱟ ᱚᱲᱟᱜ ᱟᱜᱩ ᱯᱚᱨ ᱦᱚᱸ ᱡᱩᱫᱤ ᱴᱷᱤᱠᱛᱮ ᱵᱟᱭ ᱴᱷᱤᱠᱚᱜᱼᱟ ᱚᱱᱟ ᱞᱟᱹᱜᱤᱫ ᱫᱤᱱ ᱢᱚᱡᱩᱨᱤ ᱠᱚ ᱮᱢᱟᱭᱟᱠᱚ ᱫᱤᱱ ᱢᱚᱡᱩᱨᱤ ᱡᱟ ᱠᱟᱱᱟ ᱡᱟ ᱪᱟᱞᱟᱜᱼᱟ ᱤᱱᱠᱟ ᱠᱚ ᱮᱢᱟᱭᱟ ᱛᱟᱨᱯᱚᱨᱮ ᱡᱟᱦᱟᱸᱞᱮᱟ ᱡᱩᱫᱤ ᱢᱟᱨᱟᱝ ᱟᱜᱷᱟᱛ ᱠᱚ ᱛᱟᱦᱮᱸᱱ ᱠᱷᱟᱡ ᱢᱟᱱᱮ ᱢᱟᱨᱟᱝ ᱟᱜᱷᱟᱛ ᱛᱟᱦᱮᱸᱞᱮᱱ ᱠᱷᱟᱡ ᱡᱩᱫᱤ ᱵᱟᱹᱲᱤᱡ ᱮᱢᱟᱱ ᱞᱮᱱ ᱠᱷᱟᱡ ᱛᱟᱞᱦᱮ ᱚᱱᱟ ᱵᱟᱵᱚᱛ ᱛᱮ ᱢᱟᱱᱮ ᱢᱟᱱᱮ ᱥᱮᱭ ᱯᱚᱨᱤᱢᱟᱱ ᱩᱱᱤ ᱨᱮᱱ ᱦᱚᱸᱛᱚ ᱯᱷᱮᱢᱤᱞᱤ ᱢᱮᱱᱟᱜ ᱠᱚᱛᱟᱭᱟ ᱯᱷᱮᱢᱤᱞᱤ ᱞᱟᱹᱜᱤᱫ ᱟᱥᱩᱞᱚᱜ ᱞᱟᱹᱜᱤᱫ ᱥᱮᱭ ᱯᱚᱨᱤᱢᱟᱱ ᱯᱚᱭᱥᱟ ᱠᱚ ᱮᱢᱟᱭᱟ ᱟᱨ ᱟᱨ ᱱᱚᱣᱟ ᱠᱞᱟᱵ ᱨᱮ ᱥᱳᱭ ᱞᱟ ᱜᱤᱫ ᱛᱮ ᱜᱤᱫᱽᱨᱟᱹ ᱟ ᱰᱤ ᱠᱚ ᱪᱮᱥᱴᱟᱭ ᱜᱮᱭᱟ ᱪᱮᱫᱟᱜ ᱥᱮ ᱡᱮᱦᱮᱛᱩ ᱠᱞᱟᱵ ᱢᱟᱱᱮ ᱥᱩᱡᱳᱜᱽ ᱥᱩᱵᱤᱛᱟ ᱢᱟᱱᱮ ᱠᱷᱮᱞ ᱦᱚᱛᱮᱡ ᱛᱮ ᱡᱩᱫᱤ ᱡᱟᱦᱟᱸᱭ ᱵᱟᱡᱟᱜᱼᱟᱭ ᱟ ᱰᱤ ᱜᱮ ᱥᱩᱡᱳᱜᱽᱼᱥᱩᱵᱤᱫᱟᱭ ᱧᱟᱢᱟ ᱱᱚᱶᱟ ᱜᱮ